ᱦᱮᱞᱳ ᱦᱮᱞᱳ ᱡᱚᱦᱟᱨ ᱜᱮ ᱤᱧ ᱥᱳᱥᱟᱞ ᱚᱣᱟᱨᱠᱟᱨᱤᱧ ᱞᱟᱹᱭᱫᱟ ᱟᱪᱪᱷᱟ ᱟᱯᱮ ᱵᱤᱨ ᱠᱷᱚᱱᱟᱜ ᱪᱮᱫ ᱩᱯᱚᱠᱟᱨ ᱯᱮ ᱧᱟᱢ ᱠᱟᱫᱟ ᱠᱟᱹᱴᱤᱡ ᱞᱟᱹᱭ ᱞᱮᱠᱷᱟᱱ ᱵᱷᱟᱹᱜᱤ ᱠᱚᱜᱼᱟ ᱦᱩᱸ ᱦᱩᱸ ᱦᱩᱸ ᱦᱩᱸ

ᱦᱩᱸ ᱦᱮᱸ ᱦᱩᱸ ᱟᱪᱪᱷᱟ ᱦᱩᱸ ᱦᱩᱸ ᱦᱩᱸ ᱟᱪᱪᱷᱟ ᱟᱪᱪᱷᱟ ᱟᱨ ᱢᱟᱱᱮ ᱤᱱᱟᱹ ᱤᱱᱟᱹ ᱵᱟᱨᱭᱟ ᱜᱮ ᱤᱱᱟᱹ ᱠᱚᱜᱮ ᱢᱚᱴᱟᱢᱩᱴᱤ ᱤᱭᱟᱹᱫᱚ ᱜᱚᱲᱚ ᱥᱚᱯᱚᱦᱚᱫ ᱫᱚ ᱧᱟᱢᱫᱟ ᱵᱤᱨ ᱠᱷᱚᱱᱟᱜ ᱫᱚ ᱟᱪᱪᱷᱟ ᱟᱨ ᱥᱟᱨᱡᱚᱢ ᱡᱚ ᱦᱟᱞᱟᱝ ᱠᱟᱛᱮ ᱫᱚ ᱪᱮᱫ ᱯᱮ ᱪᱤᱠᱟᱹᱭ ᱜᱮᱭᱟ ᱦᱩᱸ ᱟᱪᱪᱷᱟ ᱦᱩᱸ ᱦᱩᱸ ᱟᱪᱪᱷᱟ ᱦᱮᱸ ᱟᱪᱪᱷᱟ ᱦᱩᱸ ᱦᱩᱸ ᱴᱷᱤᱠᱜᱮᱭᱟ ᱛᱟᱦᱞᱮ ᱟᱹᱰᱤ ᱟᱹᱰᱤ ᱥᱟᱨᱦᱟᱣ ᱴᱷᱤᱠᱜᱮᱭᱟ ᱢᱟ ᱛᱟᱦᱞᱮᱧ ᱫᱚᱦᱚᱭᱫᱟ